ᱤᱧᱟᱹᱜ ᱩᱭᱦᱟᱹᱨ ᱥᱮ ᱤᱧᱟᱹᱜ ᱫᱤᱥᱟᱹ ᱨᱮ ᱫᱷᱚᱨᱚᱢ ᱵᱟᱭᱟᱨ ᱫᱚ ᱮᱠᱷᱚᱱᱚ ᱯᱚᱨᱡᱚᱱᱛᱚ ᱵᱟᱝ ᱵᱟᱹᱧ ᱧᱟᱢ ᱟᱠᱟᱫ ᱠᱚᱣᱟ ᱛᱚ ᱱᱚᱸᱰᱮ ᱟᱵᱚ ᱡᱟᱦᱟᱸᱭ ᱢᱟᱹᱱᱢᱤ ᱠᱟᱱᱟ ᱵᱚᱱ ᱢᱟᱹᱱᱢᱤᱭᱟᱜ ᱢᱤᱼᱢᱤᱫᱴᱟᱝ ᱢᱤᱫᱴᱮᱱ ᱫᱷᱚᱨᱚᱢ ᱢᱮᱱᱟᱜᱼᱟ ᱡᱟᱦᱟᱸ ᱢᱟᱹᱱᱢᱤ ᱠᱚᱣᱟᱜ ᱢᱤᱫᱴᱮᱱ ᱠᱟᱹᱢᱤ ᱛᱟᱦᱮᱱ ᱛᱟᱵᱚᱱᱟ ᱚᱱᱟ ᱠᱟᱹᱢᱤ ᱠᱚ ᱟᱵᱚ ᱴᱷᱤᱠ ᱴᱷᱟᱠ ᱵᱚᱱ ᱠᱚᱨᱟᱣᱟ ᱚᱱᱟ ᱜᱮ ᱩᱱᱤ ᱢᱟᱹᱱᱢᱤᱭᱟᱜ ᱫᱷᱚᱨᱚᱢ ᱫᱚ ᱦᱩᱭᱩᱜ ᱠᱟᱱᱟ ᱱᱚᱸᱰᱮ ᱡᱟᱦᱟᱸ ᱟᱵᱚ ᱦᱟᱯᱲᱟᱢ ᱠᱚ ᱯᱟᱹᱦᱤᱞ ᱠᱷᱚᱱ ᱡᱟᱦᱟᱸ ᱠᱟᱹᱢᱤ ᱦᱚᱨᱟ ᱠᱚ ᱠᱟᱹᱢᱤ ᱟᱹᱜᱩᱣᱟᱠᱟᱫᱟ ᱵᱟᱦᱟ ᱥᱚᱨᱦᱟᱭ ᱫᱟᱸᱥᱟᱭ ᱢᱟᱜᱼᱢᱚᱬᱮ ᱡᱚᱢᱥᱤᱢ ᱱᱚᱣᱟ ᱠᱚᱦᱚᱸ ᱢᱤᱫᱴᱤᱱ ᱠᱟᱹᱢᱤ ᱢᱚᱫᱽᱫᱷᱮ ᱛᱮᱜᱮ ᱧᱮᱞ ᱧᱟᱢᱚᱜ ᱠᱟᱱᱟ ᱟᱨ ᱱᱚᱣᱟ ᱠᱚ ᱠᱟᱹᱢᱤ ᱨᱟᱠᱟᱵ ᱟᱹᱜᱩ ᱟᱠᱟᱫ ᱛᱟᱵᱚᱱᱟᱭ ᱧᱮᱞᱚᱜ ᱠᱟᱱᱟ ᱛᱚ ᱢᱟᱹᱡᱷᱤ ᱵᱟᱵᱟ ᱜᱮ ᱫᱚᱦᱚ ᱟᱠᱟᱫ ᱛᱟᱵᱚᱱᱟᱭ ᱢᱟᱹᱡᱷᱤ ᱵᱟᱵᱟ ᱜᱮ ᱛᱚ ᱱᱤᱭᱟᱹ ᱜᱮ ᱢᱮᱱᱟᱜ ᱟᱠᱟᱫᱟ ᱢᱟᱹᱱᱢᱤᱭᱟᱜ ᱡᱟᱦᱟᱸ ᱟᱭᱟᱜ ᱠᱟᱹᱢᱤ ᱚᱱᱟ ᱜᱮ ᱤᱧᱟᱹᱜ ᱢᱚᱱᱮ ᱠᱷᱚᱱ ᱫᱚᱭ ᱢᱮᱱᱟ ᱩᱱᱤᱭᱟᱜ ᱚᱱᱟ ᱜᱮ ᱦᱩᱭᱮᱱᱟ ᱢᱟᱨᱟᱝ ᱫᱷᱚᱨᱢᱚ ᱥᱮ ᱫᱷᱚᱨᱚᱢ